ᱦᱮᱸ ᱜᱚᱢᱠᱮ ᱡᱚᱦᱟᱨ ᱡᱚᱦᱟᱨ ᱦᱚᱸ ᱟᱹᱰᱤ ᱫᱤᱱ ᱯᱚᱨᱮ ᱵᱤᱱ ᱩᱭᱦᱟᱹᱨᱠᱮᱫ ᱞᱤᱧᱟᱹ ᱞᱟᱹᱭ ᱵᱤᱱ ᱪᱮᱫᱞᱮᱠᱟ ᱠᱷᱚᱵᱚᱨ ᱠᱚ ᱟᱪᱪᱷᱟ ᱱᱟᱯᱟᱭ ᱵᱟᱲᱟ ᱜᱮ ᱱᱚᱜᱼᱚᱸᱭ ᱪᱟᱞᱟᱜ ᱠᱟᱱᱟ ᱢᱟᱱᱮ ᱟᱯᱮ ᱠᱚᱣᱟᱜ ᱫᱟᱭᱟ ᱫᱩᱞᱟᱹᱲ ᱛᱮ ᱦᱚᱸ ᱟᱨ ᱞᱟᱹᱭ ᱵᱤᱱ ᱟᱫᱚ ᱦᱤᱸᱛᱳᱜ ᱤᱭᱟᱹ ᱨᱮᱜᱮ ᱦᱮᱱᱟᱜ ᱞᱤᱧᱟᱹ ᱫᱚᱠᱟᱱ ᱱᱟᱛᱮ ᱞᱤᱧ ᱦᱮᱡ ᱠᱟᱱᱟ ᱦᱳᱞ ᱢᱟᱱᱮ ᱢᱟᱞ ᱟᱹᱜᱩ ᱦᱩᱭ ᱠᱟᱱᱟ ᱱᱟᱛᱮ ᱵᱟᱨᱦᱮ ᱥᱮᱱ ᱠᱷᱟᱱᱟᱜ ᱚᱱᱟ ᱵᱟᱨᱦᱮ ᱥᱮᱱ ᱵᱟᱝ ᱢᱟᱞ ᱥᱮᱴᱮᱨᱟᱠᱟᱱᱟ ᱚᱱᱟ ᱦᱮᱡ ᱠᱟᱱᱟ ᱦᱳᱭ ᱱᱚᱜᱼᱚᱸᱭ ᱦᱚᱞᱟ ᱟᱹᱭᱩᱵ ᱵᱮᱲᱟ ᱜᱮ ᱦᱮᱡ ᱮᱱᱟ ᱚᱱᱟ ᱥᱮᱹᱞ ᱚᱱᱟ ᱟᱥᱚᱞ ᱪᱤᱠᱟᱹᱜ ᱠᱟᱱᱟ ᱥᱮ ᱢᱟᱱᱮ ᱱᱤᱛᱳᱜ ᱱᱚᱝᱠᱟ ᱢᱟᱱᱮ ᱪᱮᱫ ᱞᱤᱧ ᱞᱟᱹᱭᱟ ᱴᱷᱤᱠᱜᱮᱭᱟ ᱟᱥᱚᱞ ᱟᱞᱮ ᱚᱱᱟ ᱥᱩᱨ ᱨᱮᱜᱮ ᱢᱟᱱᱮ ᱱᱤᱛᱳᱜ ᱚᱱᱟ ᱜᱩᱨᱢᱤ ᱪᱷᱩᱴᱤ ᱦᱚ ᱪᱟᱵᱟᱭᱱᱟ ᱥᱮ ᱮᱱᱠᱷᱟᱱ ᱤᱥᱠᱩᱞ ᱠᱚᱦᱚᱸ ᱠᱷᱩᱞᱟᱹᱭᱱᱟ ᱟᱫᱚ ᱚᱱᱠᱟ ᱛᱮᱜᱮ ᱚᱱᱟ ᱡᱟᱦᱟᱸᱞᱤᱧ ᱧᱟᱢᱟ ᱤᱭᱟᱹ ᱥᱚᱯ ᱢᱮᱱᱟᱜᱼᱟ ᱱᱟᱜ ᱥᱚᱯ ᱢᱮᱱᱟᱜᱼᱟ ᱱᱟᱜ ᱫᱚᱠᱟᱱ ᱡᱟᱦᱟᱸᱨᱮ ᱢᱮᱱᱟᱜᱼᱟ ᱚᱱᱠᱟ ᱛᱮᱜᱮ ᱱᱟᱜ ᱢᱮᱱ ᱰᱟᱦᱟᱨ ᱠᱟᱱᱟ ᱤᱥᱠᱩᱞ ᱜᱤᱫᱽᱨᱟᱹ ᱦᱟᱜ ᱦᱮᱞᱳ ᱦᱮᱸ ᱟᱸᱡᱚᱢᱮᱜᱼᱟ ᱵᱮᱱ ᱛᱚ ᱥᱠᱩᱞ ᱜᱤᱫᱽᱨᱟᱹ ᱠᱚᱣᱟᱜ ᱚᱱᱟᱜᱮ ᱢᱮᱱ ᱰᱟᱦᱟᱨ ᱠᱟᱱᱟ ᱚᱱᱠᱟ ᱛᱮᱜᱮ ᱥᱠᱩᱞ ᱜᱤᱫᱽᱨᱟᱹ ᱠᱚ ᱦᱮᱡ ᱥᱮᱱᱚᱜ ᱠᱟᱱᱟ ᱟᱫᱚ ᱟᱹᱰᱤ ᱮᱴᱟᱜ ᱥᱮᱞᱚᱜ ᱠᱟᱱᱟ ᱜᱤᱫᱽᱨᱟᱹ ᱦᱤᱡᱩᱜ ᱠᱟᱱᱟ ᱠᱚ ᱥᱮᱱᱚᱜ ᱠᱟᱱᱟ ᱠᱚ ᱯᱩᱨᱟᱹ ᱦᱟᱛᱟᱣ ᱠᱟᱛᱮᱫ ᱜᱮᱠᱚ ᱪᱟᱞᱟᱜ ᱠᱟᱱᱟ ᱦᱳᱭ ᱦᱳᱭ ᱦᱳᱭ ᱮᱠᱫᱚᱢ ᱮᱠᱫᱚᱢ ᱟᱹᱵᱤᱱ ᱮᱠ ᱠᱟᱢ ᱵᱤᱱ ᱥᱮ ᱛᱮᱦᱮᱧ ᱦᱚᱸ ᱚᱱᱟ ᱪᱮᱫᱞᱮᱠᱟ ᱦᱚᱞᱟ ᱟᱹᱭᱩᱵ ᱵᱤᱱ ᱟᱹᱜᱩ ᱞᱮᱜᱼᱟ ᱛᱮᱦᱮᱧ ᱢᱟᱱᱮ ᱪᱮᱫ ᱞᱤᱧ ᱞᱟᱹᱭᱟ ᱠᱚᱢ ᱥᱮ ᱠᱚᱢ ᱯᱷᱤᱯᱴᱤ ᱥᱤᱠᱥᱴᱤ ᱯᱟᱨᱥᱮᱱ ᱪᱟᱵᱟ ᱦᱟᱠᱟᱱᱟ ᱟᱨ ᱦᱚᱸᱜᱼᱚᱭ ᱤᱫᱤᱭᱮᱜᱼᱟ ᱞᱤᱧ ᱦᱟᱸᱜ ᱚᱱᱛᱮ ᱤᱫᱤᱭᱟᱠᱚ ᱡᱚᱛᱚ ᱜᱮ ᱱᱚᱸᱰᱮ ᱠᱷᱚᱱ ᱜᱮ ᱱᱟᱜ ᱩᱱᱠᱩ ᱦᱚᱸᱠᱚ ᱤᱫᱤᱭᱟ ᱟᱹᱵᱤᱱ ᱮᱠ ᱠᱟᱢ ᱵᱤᱱ ᱵᱟᱠᱷᱟᱱ ᱢᱮᱭᱟᱝ ᱥᱮ ᱱᱟᱜ ᱵᱟᱠᱷᱟᱱ ᱛᱮᱦᱮᱧ ᱱᱚ ᱛᱟᱹᱨᱤᱠᱷ ᱥᱮ ᱟᱹᱵᱤᱱ ᱚᱱᱟ ᱮᱜᱟᱨᱚ ᱵᱟᱨᱚ ᱛᱟᱹᱨᱤᱠᱷ ᱥᱮᱫ ᱟᱹᱜᱩ ᱥᱮᱫ ᱠᱟᱜ ᱵᱤᱱ ᱥᱮ ᱟᱨ ᱢᱤᱫ ᱤᱭᱟᱹ ᱜᱟᱱ ᱢᱤᱫ ᱤᱭᱟᱹ ᱜᱟᱱ ᱢᱟᱱᱮ ᱮᱠᱫᱚᱢ ᱮᱠᱫᱚᱢ ᱮᱠᱫᱚᱢ ᱚᱱᱟ ᱢᱤᱫ ᱯᱮᱴᱤ ᱵᱷᱮᱡᱟ ᱠᱟᱜ ᱵᱤᱱ ᱟᱨ ᱵᱟᱹᱠᱤ ᱡᱟᱦᱟᱸ ᱟᱭᱴᱮᱢ ᱠᱚ ᱢᱮᱱᱟᱜᱼᱟ ᱚᱱᱟ ᱠᱚ ᱵᱷᱮᱡᱟ ᱠᱟᱜ ᱵᱤᱱ ᱟᱨ ᱵᱤᱞ ᱦᱟᱸᱜ ᱠᱤᱪᱷᱩ ᱵᱟᱹᱠᱤ ᱛᱟᱦᱮᱱᱟ ᱯᱚᱨᱮ ᱦᱟᱸᱜ ᱞᱤᱧ ᱮᱢᱟ ᱵᱤᱱᱟ ᱠᱤᱪᱷᱩ ᱜᱟᱱ ᱫᱚ ᱦᱟᱸᱜ ᱵᱟᱹᱠᱤ ᱠᱚ ᱛᱟᱦᱮᱸ ᱫᱟᱲᱮᱭᱟᱜᱼᱟ ᱦᱮᱸᱥᱮ ᱦᱳᱭ ᱦᱳᱭ ᱮᱠ ᱠᱟᱢ ᱵᱤᱱ ᱱᱤᱛᱳᱜ ᱦᱟᱸᱜ ᱟᱹᱵᱤᱱ ᱡᱟᱦᱟᱸ ᱱᱟᱜ ᱫᱚ ᱵᱟᱝ ᱚᱱᱟ ᱠᱳᱨᱠᱳᱨᱤ ᱟᱹᱜᱩᱭ ᱵᱤᱱ ᱴᱷᱤᱠᱟ ᱟᱨ ᱚᱱᱟ ᱢᱮᱨᱤ ᱵᱤᱥᱠᱩᱴ ᱟᱹᱜᱩ ᱠᱟᱜ ᱵᱤᱱ ᱟᱨ ᱥᱟᱶᱛᱮ ᱱᱟᱜ ᱠᱟᱯ ᱦᱟᱛᱟᱣ ᱟᱹᱜᱩ ᱠᱟᱜ ᱵᱤᱱ ᱴᱷᱤᱠ ᱴᱷᱤᱠ ᱜᱮᱭᱟ ᱱᱟᱜ ᱴᱷᱤᱠ ᱴᱷᱤᱠ ᱱᱤᱛᱳᱜ ᱥᱠᱩᱞ ᱠᱚ ᱠᱷᱩᱞᱟᱹᱣ ᱠᱟᱱᱟ ᱛᱚ ᱠᱷᱟᱛᱟ ᱠᱚ ᱱᱟᱜ ᱠᱚ ᱫᱚᱨᱠᱟᱨᱚᱜᱼᱟ ᱜᱤᱫᱽᱨᱟᱹ ᱴᱷᱤᱠᱜᱮᱭᱟ ᱦᱚᱸ ᱴᱷᱤᱠ